ᱵᱟᱡᱟᱨ ᱨᱮᱭᱟᱜ ᱨᱮᱰᱤᱢᱮᱰ ᱠᱤᱪᱨᱤᱪ ᱠᱷᱚᱱᱟᱜ ᱫᱚ ᱛᱤ ᱛᱮ ᱵᱮᱱᱟᱣ ᱠᱤᱪᱨᱤᱪ ᱫᱚ ᱵᱷᱮᱜᱟᱨᱟᱱ ᱤᱭᱟᱹ ᱞᱮᱠᱟ ᱛᱮᱜᱮ ᱡᱮ ᱵᱟᱡᱟᱨ ᱨᱮᱭᱟᱜ ᱨᱮᱰᱤᱢᱮᱰ ᱠᱤᱪᱨᱤᱪ ᱠᱚᱫᱚ

ᱟᱹᱰᱤ ᱞᱮᱠᱟᱱᱟᱜ ᱜᱮᱠᱚ ᱵᱮᱱᱟᱣᱟ ᱢᱮᱱᱠᱷᱟᱱ ᱚᱠᱟ ᱚᱠᱛᱚ ᱨᱚᱝ ᱵᱟᱵᱚᱱ ᱠᱩᱥᱤᱭᱟᱜᱼᱟ ᱠᱷᱟᱛᱚ ᱚᱱᱟᱠᱚ ᱚᱲᱮᱡ ᱫᱚ ᱛᱟᱦᱮᱱ ᱜᱮᱭᱟ ᱟᱫᱚ ᱟᱹᱜᱩ ᱠᱟᱛᱮ ᱨᱮᱦᱚᱸ ᱧᱮᱞᱟᱵᱚᱱ ᱯᱚᱨᱮ ᱡᱮ ᱵᱟᱝ ᱵᱷᱟᱹᱜᱤᱭᱟ ᱟᱹᱰᱤᱞᱮᱠᱟᱱᱟᱜ ᱥᱩᱛᱟᱹᱢ ᱚᱲᱮᱡ ᱠᱚ ᱛᱟᱦᱮᱸ ᱫᱟᱲᱮᱭᱟᱜᱼᱟ ᱡᱟᱢᱟ ᱠᱚᱨᱮᱜ ᱠᱤᱪᱨᱤᱪ ᱠᱚᱨᱮ ᱤᱱᱟᱹ ᱞᱟᱹᱜᱤᱫ ᱛᱮ ᱢᱮᱱᱠᱷᱟᱱ ᱨᱮᱰᱤᱢᱮᱰ ᱠᱤᱪᱨᱤᱪ ᱫᱚ ᱟᱹᱰᱤ ᱡᱟᱹᱥᱛᱤ ᱵᱟᱡᱟᱨ ᱨᱮ ᱢᱮᱱᱟᱜ ᱟᱠᱟᱫᱟ ᱮᱱᱛᱮ ᱨᱮᱦᱚᱸ ᱛᱤ ᱛᱮ ᱜᱟᱞᱟᱝ ᱟᱜ ᱠᱤᱪᱨᱤᱪ ᱫᱚ ᱱᱤᱭᱟᱹ ᱞᱟᱹᱜᱤᱫ ᱛᱮ ᱡᱟᱹᱥᱛᱤ ᱵᱚᱱ ᱦᱟᱛᱟᱣᱟ ᱵᱮᱣᱦᱟᱨᱮᱜᱼᱟ ᱪᱮᱫᱟᱜ ᱥᱮ ᱛᱤᱛᱮ ᱵᱮᱱᱟᱣ ᱠᱤᱪᱨᱤᱪ ᱫᱚ ᱟᱵᱚ ᱫᱚ ᱱᱤᱡᱮ ᱛᱮᱵᱚᱱ ᱵᱮᱱᱟᱣ ᱞᱮᱠᱷᱟᱱ ᱥᱮ ᱡᱟᱦᱟᱸᱭ ᱡᱩᱫᱤ ᱵᱚᱱ ᱵᱮᱱᱟᱣ ᱦᱚᱪᱚ ᱠᱚᱣᱟ ᱮᱸᱰᱮᱠᱷᱟᱱ ᱚᱱᱟ ᱫᱚ ᱱᱟᱯᱟᱭ ᱧᱚᱜ ᱛᱮ ᱵᱮᱱᱟᱣᱟᱜ ᱞᱮᱠᱟ ᱵᱩᱡᱷᱟᱹᱜᱼᱟ ᱟᱨ ᱚᱱᱟ ᱠᱚᱫᱚ ᱩᱱᱟᱹᱜ ᱟᱹᱰᱤ ᱫᱤᱱ ᱦᱚᱨᱚᱜ ᱵᱚᱱ ᱫᱟᱲᱮᱭᱟᱜᱼᱟ ᱟᱹᱰᱤᱫᱤᱱ ᱵᱮᱵᱚᱦᱟᱨ ᱵᱚᱱ ᱫᱟᱲᱮᱭᱟᱜᱼᱟ ᱮᱭ ᱡᱚᱱᱱᱮ ᱛᱮ ᱛᱤᱛᱮ ᱜᱟᱞᱟᱝ ᱥᱮ ᱥᱤᱞᱟᱹᱭ ᱟᱜ ᱠᱤᱪᱨᱤᱪ ᱫᱚ ᱟᱵᱚ ᱫᱚᱵᱚᱱ ᱠᱩᱥᱤᱭᱟᱜᱼᱟ ᱟᱨ ᱛᱤᱛᱮ ᱵᱮᱱᱟᱣᱟᱜ ᱥᱟᱱᱟᱢ ᱡᱤᱱᱤᱥ ᱠᱚᱜᱮ ᱟᱵᱚ ᱫᱚ ᱟᱹᱰᱤ ᱵᱚᱱ ᱠᱩᱥᱤ ᱥᱟᱞᱟᱜ ᱥᱮ ᱨᱟᱹᱥᱠᱟᱹ ᱥᱟᱞᱟᱜ ᱵᱚᱱ ᱵᱮᱱᱟᱣ ᱞᱮᱠᱷᱟᱱ ᱚᱱᱟ ᱫᱚ ᱵᱷᱟᱜᱮ ᱜᱮ ᱦᱩᱭᱩᱜ ᱜᱮᱭᱟ ᱚᱱᱟ ᱞᱟᱹᱜᱤᱫ ᱛᱮ ᱡᱩᱫᱤ ᱟᱵᱚᱣᱟᱜ ᱠᱤᱪᱨᱤᱪ ᱠᱚᱦᱚᱸ ᱥᱮ ᱜᱮᱸᱫᱟᱜ ᱠᱚᱵᱚᱱ ᱵᱮᱱᱟᱣᱟ ᱛᱟᱦᱚᱞᱮ ᱠᱷᱟᱱ ᱚᱱᱟᱦᱚᱸ ᱟᱵᱚ ᱫᱚ ᱟᱹᱰᱤᱫᱤᱱ ᱴᱤᱠᱟᱹᱜ ᱞᱮᱠᱟ ᱵᱚᱱ ᱟᱹᱭᱠᱟᱹᱣᱟ ᱤᱱᱟᱹ ᱞᱟᱹᱜᱤᱫ ᱛᱮ ᱟᱵᱚ ᱫᱚ ᱡᱚᱫᱤ ᱨᱮᱰᱤᱢᱮᱰ ᱠᱤᱪᱨᱤᱪ ᱠᱷᱚᱱ ᱛᱤᱛᱮ ᱥᱤᱞᱟᱹᱭ ᱠᱤᱪᱨᱤᱪ ᱡᱟᱹᱥᱛᱤ ᱵᱚᱱ ᱵᱮᱵᱚᱦᱟᱨᱟ ᱮᱸᱰᱮᱠᱷᱟᱱ ᱚᱱᱟ ᱫᱚ ᱟᱹᱰᱤᱜᱮ ᱱᱟᱯᱟᱭᱚᱜᱼᱟ ᱟᱨ ᱟᱵᱚ ᱞᱟᱹᱜᱤᱫ ᱛᱮ ᱟᱵᱚ ᱦᱚᱸ ᱚᱱᱟ ᱫᱚ ᱱᱤᱡᱮᱨᱟᱜ ᱠᱩᱥᱤᱛᱮ ᱵᱮᱱᱟᱣᱟᱜ ᱟᱢᱟᱜ ᱟᱢ ᱞᱮᱠᱟᱛᱮᱢ ᱵᱮᱱᱟᱣᱟ ᱢᱮᱱᱠᱷᱟᱱ ᱨᱮᱰᱤᱢᱮᱰ ᱫᱚ ᱵᱮᱱᱟᱣ ᱠᱚᱨᱟᱣ ᱜᱮ ᱛᱟᱦᱮᱱᱟ ᱟᱨ ᱟᱹᱰᱤ ᱫᱤᱱ ᱫᱷᱚᱨᱮ ᱵᱮᱱᱟᱣ ᱠᱟᱛᱮᱜ ᱫᱚᱦᱚ ᱠᱟᱜ ᱚᱱᱟ ᱠᱚ ᱡᱤᱱᱤᱥ ᱦᱚᱸ ᱥᱩᱛᱟᱹᱢ ᱠᱚᱦᱚᱸ ᱚᱲᱮᱡ ᱦᱚᱸ ᱫᱟᱲᱮᱭᱟᱜᱼᱟ ᱢᱮᱱᱠᱷᱟᱱ ᱛᱤᱛᱮ ᱵᱮᱱᱟᱣᱟᱜ ᱦᱚᱸ ᱚᱲᱮᱡ ᱫᱚ ᱚᱲᱮᱡᱚᱜᱼᱟ ᱢᱮᱱᱠᱷᱟᱱ ᱚᱱᱟ ᱫᱚ ᱨᱟᱹᱥᱠᱟᱹᱛᱮ ᱠᱩᱥᱤᱛᱮ ᱵᱮᱱᱟᱣᱟᱜ ᱡᱤᱱᱤᱥ ᱫᱚ ᱟᱹᱰᱤ ᱫᱤᱱ ᱜᱮ ᱴᱤᱠᱟᱹᱜ ᱥᱮ ᱟᱹᱰᱤᱫᱤᱱ ᱜᱮ ᱫᱚᱦᱚ ᱫᱟᱲᱮᱭᱟᱜ ᱵᱚᱱ ᱟᱹᱰᱤᱫᱤᱱ ᱵᱚᱱ ᱵᱮᱣᱦᱟᱨ ᱫᱟᱲᱮᱭᱟᱜᱼᱟ ᱱᱤᱭᱟᱹ ᱩᱭᱦᱟᱹᱨ ᱠᱟᱛᱮ ᱜᱮ ᱟᱵᱚ ᱫᱚ ᱛᱤᱛᱮ ᱵᱮᱱᱟᱣ ᱠᱤᱪᱨᱤᱪ ᱡᱟᱹᱥᱛᱤ ᱵᱚᱱ ᱵᱮᱣᱦᱟᱨ ᱮᱫᱟ